ᱵᱮᱝᱠᱤᱝ ᱟᱹᱨᱩᱯᱷᱮᱨᱟᱣ ᱥᱟᱶ ᱡᱟᱦᱟᱸ ᱟᱹᱞᱤᱧ ᱯᱟᱦᱴᱟ ᱠᱷᱚᱡ ᱞᱤᱧ ᱢᱮᱱᱟ ᱡᱮ ᱡᱟᱦᱟᱸ ᱠᱚ ᱟᱫᱷᱟᱨ ᱠᱟᱨᱰ ᱨᱮᱭᱟᱜ ᱞᱤᱝᱠ ᱟᱭᱰᱮᱱᱴᱤ ᱨᱮᱭᱟᱜ ᱞᱤᱝᱠ ᱯᱮᱱ ᱠᱟᱨᱰ ᱨᱮᱭᱟᱜ ᱞᱤᱝᱠ ᱚᱱᱟ ᱞᱤᱝᱠ ᱠᱚ ᱨᱮᱱᱟᱜ ᱛᱤᱦᱤᱧ ᱟᱹᱞᱤᱧ ᱢᱳᱵᱟᱭᱤᱞ ᱱᱟᱢᱵᱟᱨ ᱵᱟᱝ ᱞᱤᱝᱠ ᱠᱷᱟᱹᱛᱤᱨ ᱛᱮ ᱟᱹᱞᱤᱧ ᱡᱟᱦᱟᱸ ᱫᱚ ᱨᱮᱡᱤᱥᱴᱨᱮᱥᱚᱱ ᱵᱟᱝ ᱠᱷᱟᱹᱛᱤᱨ ᱛᱮ ᱞᱤᱝᱠ ᱵᱟᱝ ᱦᱤᱡᱩᱜ ᱠᱟᱱ ᱛᱟᱹᱞᱤᱧᱟ ᱵᱟ ᱟᱹᱞᱤᱧᱟᱜ ᱡᱟᱦᱟᱸ ᱫᱚ ᱯᱷᱤᱝᱜᱟᱨ ᱨᱮᱭᱟᱜ ᱤᱭᱟᱹ ᱵᱟᱝ ᱪᱷᱚᱵᱤ ᱵᱟᱝ ᱦᱩᱭᱩᱜ ᱠᱟᱱ ᱛᱟᱞᱤᱧᱟ ᱟᱫᱚ ᱱᱚᱜᱼᱚᱭ ᱡᱮ ᱱᱚᱜᱼᱚ ᱱᱚᱝᱠᱟ ᱞᱤᱝᱠ ᱵᱟᱝ ᱦᱚᱛᱮᱡ ᱛᱮ ᱱᱚᱜᱼᱚᱭ ᱡᱮ ᱩᱱᱟᱹᱜ ᱦᱚᱲᱟᱜ ᱞᱤᱝᱠ ᱦᱩᱭ ᱠᱟᱱᱟ ᱞᱤᱝᱠ ᱠᱟᱱᱛᱮ ᱥᱚᱦᱚᱡ ᱛᱮ ᱵᱮᱝᱠᱤᱝ ᱨᱮᱭᱟᱜ ᱠᱟᱨᱵᱟᱨ ᱠᱟᱹᱢᱤ ᱦᱚᱨᱟ ᱠᱚ ᱪᱟᱞᱩᱜ ᱠᱟᱱᱟ ᱴᱟᱠᱟ ᱯᱚᱭᱥᱟ ᱨᱮᱱᱟᱜ ᱡᱚᱛᱚ ᱨᱚᱠᱚᱢ ᱠᱟᱹᱢᱤ ᱥᱩᱫ ᱠᱷᱳᱨ ᱥᱩᱫ ᱨᱮᱭᱟᱜ ᱡᱟᱦᱟᱸ ᱫᱚ ᱞᱳᱱ ᱡᱚᱛᱚ ᱜᱮ ᱠᱟᱨᱵᱟᱨ ᱪᱟᱹᱞᱩᱜ ᱠᱟᱱᱟ ᱟᱹᱰᱤ ᱥᱩᱵᱤᱫᱷᱟ ᱜᱮ ᱢᱮᱱᱠᱷᱟᱱ ᱱᱚᱜᱼᱚᱭ ᱡᱮ ᱩᱱᱟᱹᱜ ᱜᱟᱱ ᱦᱚᱲ ᱴᱟᱠᱟ ᱚᱲᱟᱜ ᱨᱮ ᱵᱟᱠᱚ ᱫᱚᱦᱚᱭᱮᱫᱟ ᱱᱟᱦᱟᱜ ᱫᱚ ᱵᱮᱝᱠ ᱨᱮᱠᱚ ᱫᱚᱦᱚ ᱠᱟᱜ ᱛᱮ ᱡᱚᱛᱚ ᱨᱚᱠᱚᱢ ᱥᱩᱵᱤᱫᱟ ᱦᱩᱭᱩᱜ ᱠᱟᱱ ᱛᱟᱠᱚᱣᱟ ᱡᱚᱛᱚ ᱨᱚᱠᱚᱢ ᱠᱤᱨᱤᱧ ᱟᱹᱠᱷᱨᱤᱧ ᱥᱟᱱᱟᱢ ᱜᱮ ᱦᱩᱭᱩᱜ ᱠᱟᱱ ᱛᱟᱠᱚᱣᱟ ᱡᱚᱛᱚ ᱜᱮ ᱟᱨ ᱱᱚᱣᱟ ᱠᱚ ᱚᱲᱟᱜ ᱫᱩᱣᱟᱹᱨ ᱨᱮ ᱴᱟᱠᱟ ᱯᱚᱭᱥᱟ ᱫᱚᱦᱚ ᱞᱮᱠᱷᱟᱡ ᱛᱚ ᱵᱟᱝ ᱦᱟᱨᱟ ᱵᱩᱨᱩᱜᱼᱟ ᱵᱟᱝ ᱥᱟᱷᱜᱮᱜᱼᱟ ᱟᱨ ᱠᱟᱹᱢᱤ ᱨᱮᱦᱚᱸ ᱚᱱᱟ ᱫᱚ ᱴᱟᱠᱟ ᱯᱚᱭᱥᱟ ᱢᱟᱱᱮ ᱜᱮᱛᱚ ᱟᱵᱚ ᱵᱮᱝᱠᱤᱝ ᱨᱮ ᱫᱚᱦᱚ ᱠᱟᱛᱮ ᱠᱟᱹᱢᱤ ᱠᱟᱨᱵᱟᱨ ᱨᱮ ᱞᱟᱜᱟᱜᱟᱣ ᱚᱱᱟ ᱠᱟᱱᱟ ᱢᱮᱱᱠᱷᱟᱱ ᱫᱚ ᱟᱵᱚ ᱚᱲᱟᱜ ᱵᱷᱤᱛᱤᱨ ᱨᱮ ᱫᱚᱦᱚ ᱠᱟᱛᱮ ᱛᱚ ᱚᱱᱟ ᱫᱚ ᱧᱤᱫᱤᱨ ᱠᱚ ᱡᱚᱢᱟ ᱥᱮᱠᱚ ᱠᱩᱢᱵᱲᱩᱭᱟ ᱥᱮ ᱵᱟᱝ ᱦᱟᱨᱟᱜᱼᱟ ᱤᱱᱠᱟᱹᱜᱮ ᱛᱟᱦᱮᱱᱟ ᱚᱱᱟ ᱞᱟᱹᱜᱤᱫ ᱜᱮᱛᱚ ᱚᱱᱟᱠᱚ ᱚᱥᱩᱵᱤᱫᱟ ᱦᱟᱛᱮᱡ ᱜᱮᱛᱚ ᱵᱮᱝᱠ ᱫᱚ ᱟᱫᱚ ᱵᱮᱝᱠ ᱨᱮᱭᱟᱜ ᱚᱥᱩᱵᱤᱫᱟ ᱠᱚᱫᱚ ᱱᱚᱜᱼᱚ ᱱᱚᱣᱟᱜᱮ ᱟᱹᱞᱤᱧᱟᱜ ᱞᱮᱠ ᱠᱟᱛᱷᱟ ᱥᱩᱵᱤᱫᱟ ᱫᱚ ᱡᱚᱛᱚ ᱦᱚᱲᱟᱜ ᱜᱮ ᱢᱮᱱᱠᱷᱟᱱ ᱟᱹᱞᱤᱧᱟᱜ ᱚᱥᱩᱵᱤᱫᱟ ᱦᱩᱭᱩᱜ ᱠᱟᱱᱟ ᱡᱮ ᱱᱚᱜᱼᱚᱭ ᱡᱮ ᱞᱤᱝᱠ ᱵᱟᱝ ᱠᱷᱟᱹᱛᱤᱨ ᱛᱮ ᱛᱤᱦᱤᱧ ᱟᱹᱰᱤᱜᱟᱱ ᱦᱚᱲ ᱞᱟᱭᱤᱱ ᱞᱟᱜᱟᱣ ᱠᱟᱛᱮ ᱞᱤᱝᱠ ᱦᱩᱭᱩᱜᱼᱟ ᱞᱟᱭᱤᱱ ᱨᱮᱜᱮ ᱫᱚᱢᱮ ᱵᱷᱤᱲ ᱛᱤᱦᱤᱧ ᱛᱚ ᱡᱚᱛᱚ ᱦᱚᱲ ᱵᱮᱝᱠ ᱨᱮᱵᱚ ᱪᱟᱞᱟᱜᱼᱟ ᱵᱮᱝᱠ ᱨᱮ ᱡᱚᱛᱚ ᱦᱚᱲ ᱵᱮᱝᱠ ᱨᱮᱵᱚ ᱞᱟᱹᱭᱤᱱᱟ ᱵᱮᱝᱠ ᱢᱟᱫᱽᱫᱷᱚᱢ ᱛᱮ ᱡᱚᱛᱚ ᱵᱚᱱ ᱮᱠᱟᱣᱩᱱᱴ ᱠᱚ ᱠᱷᱩᱞᱟᱹᱣ ᱠᱟᱫᱟ ᱵᱮᱝᱠ ᱢᱟᱫᱽᱫᱷᱚᱢ ᱨᱮᱜᱮ ᱡᱚᱛᱚ ᱨᱚᱠᱚᱢ ᱛᱤᱦᱤᱧ ᱴᱟᱠᱟ ᱨᱮᱱᱟᱜ ᱠᱟᱨᱵᱟᱨ ᱪᱟᱹᱞᱩᱜ ᱠᱟᱱ ᱛᱟᱵᱚᱱᱟ ᱡᱟᱦᱟᱸ ᱫᱚ ᱥᱚᱨᱠᱟᱨᱤ ᱫᱚᱯᱛᱚᱨ ᱠᱷᱚᱱ ᱥᱚᱨᱠᱟᱨᱤ ᱠᱷᱚᱱ ᱦᱚᱸ ᱡᱚᱛᱚ ᱨᱚᱠᱚᱢ ᱠᱳᱨᱥ ᱨᱮᱭᱟᱜ ᱮᱱ ᱟᱨ ᱡᱤ ᱮᱥ ᱨᱮᱭᱟᱜ ᱮᱢ ᱢᱮᱱ ᱟᱨ ᱡᱟᱦᱟᱸ ᱠᱚ ᱤᱥᱠᱩᱞ ᱜᱤᱫᱟᱹᱨ ᱠᱚ ᱨᱩᱯᱚᱥᱨᱤ ᱠᱚᱱᱱᱟᱥᱨᱤ ᱡᱩᱵᱚᱥᱨᱤ ᱥᱮ ᱡᱟᱦᱟᱸ ᱫᱚᱠᱚ ᱢᱮᱛᱟᱜ ᱠᱟᱱᱟ ᱵᱟᱨᱫᱷᱚᱠᱠᱚ ᱵᱷᱟᱛᱟ ᱥᱮ ᱵᱤᱫᱷᱚᱵᱟ ᱵᱷᱟᱛᱟᱡᱟᱦᱟᱸ ᱯᱮᱱᱥᱚᱱ ᱠᱚ ᱢᱮᱛᱟᱜ ᱠᱟᱱᱟ ᱛᱚ ᱚᱱᱟ ᱠᱚ ᱡᱚᱛᱚ ᱠᱚ ᱧᱟᱢᱮᱫᱟ ᱛᱟᱦᱞᱮ ᱚᱱᱟ ᱠᱚ ᱴᱷᱤᱠᱼᱴᱷᱟᱠ ᱡᱩᱫᱤ ᱱᱮᱴ ᱤᱱᱴᱟᱨ ᱱᱮᱴ ᱡᱮ ᱵᱟᱝ ᱛᱟᱦᱮᱱᱟ ᱴᱷᱤᱠ ᱛᱟᱦᱚᱞᱮ ᱠᱷᱟᱱ ᱫᱚ ᱚᱥᱩᱵᱤᱫᱟ ᱦᱩᱭᱩᱜᱼᱟ ᱟᱫᱚ ᱚᱱᱟ ᱤᱱᱴᱟᱨᱱᱮᱴ ᱴᱷᱤᱠᱼᱴᱷᱟᱠ ᱢᱮᱱᱟᱜ ᱛᱮ ᱡᱚᱛᱚ ᱜᱮ ᱠᱟᱹᱢᱤ ᱠᱟᱨᱵᱟᱨ ᱟᱹᱰᱤ ᱥᱚᱦᱚᱡ ᱛᱮ ᱪᱟᱞᱟᱜ ᱠᱟᱱᱟ ᱢᱮᱱᱠᱷᱟᱱ ᱫᱚ ᱟᱹᱞᱤᱧᱟᱜ ᱚᱥᱩᱵᱤᱫᱟ ᱫᱚ ᱚᱱᱟ ᱠᱚᱜᱮ ᱴᱷᱤᱠ ᱱᱚᱣᱟ ᱠᱚ ᱤᱱᱴᱟᱨᱱᱮᱴ ᱡᱩᱜᱽ ᱠᱟᱱᱟ ᱛᱤᱦᱤᱧ ᱤᱱᱴᱟᱨᱱᱮᱴ ᱡᱩᱜᱽ ᱨᱮ ᱴᱷᱤᱠ ᱢᱚᱛᱚ ᱵᱟᱝ ᱡᱳᱜᱟᱡᱳᱜᱽ ᱠᱷᱟᱹᱛᱤᱨ ᱵᱟᱝ ᱮᱴᱟᱡ ᱠᱷᱟᱹᱛᱤᱨ ᱟᱹᱞᱤᱧ ᱠᱚᱭᱮᱠᱴᱤ ᱵᱷᱟᱹᱞᱤ ᱚᱥᱩᱵᱤᱫᱟ ᱨᱮᱞᱤᱧ ᱯᱟᱲᱟᱜᱼᱟ ᱡᱮᱢᱚᱱ ᱟᱹᱞᱤᱧ ᱵᱟᱨ ᱵᱟᱨ ᱢᱤᱫᱴᱟᱱ ᱡᱟᱦᱟᱸ ᱫᱚ ᱴᱟᱠᱟᱞᱤᱧ ᱡᱚᱢᱟᱣ ᱠᱟᱫᱟ ᱵᱮᱝᱠ ᱨᱮ ᱢᱮᱱᱠᱷᱟᱱ ᱵᱟᱝᱞᱤᱧ ᱨᱟᱠᱟᱵ ᱫᱟᱲᱮᱭᱟᱜ ᱠᱟᱱᱟ ᱢᱮᱱᱠᱷᱟᱱ ᱟᱹᱞᱤᱧ ᱞᱤᱝᱠ ᱯᱷᱤᱝᱜᱟᱨ ᱡᱟᱦᱟᱱᱟᱜ ᱵᱟᱝ ᱦᱩᱭᱩᱜ ᱠᱟᱱ ᱛᱟᱹᱞᱤᱧᱟ ᱵᱟᱝ ᱨᱟᱠᱟᱵ ᱠᱟᱱᱟ ᱚᱱᱟ ᱦᱚᱛᱮᱡᱛᱮ ᱵᱟᱨ ᱵᱟᱨ ᱟᱯ ᱴᱩ ᱰᱮᱴ ᱞᱟᱜᱟᱣᱮᱫ ᱞᱤᱧᱟᱹ ᱟᱨ ᱟᱯᱰᱮᱴ ᱠᱟᱛᱮ ᱦᱚᱸ ᱚᱥᱩᱵᱤᱫᱟ ᱜᱮᱞᱤᱧ ᱵᱩᱡᱫᱟ ᱚᱠᱟ ᱥᱚᱢᱚᱭ ᱵᱟᱝ ᱨᱟᱠᱟᱵ ᱠᱟᱱᱟ ᱛᱟᱞᱦᱮ ᱚᱱᱟ ᱚᱥᱩᱵᱤᱫᱟ ᱚᱱᱟ ᱫᱚ ᱟᱹᱰᱤ ᱦᱚᱲᱟᱜ ᱯᱟᱪᱮᱫ ᱟᱹᱞᱤᱧᱟᱜ ᱦᱚᱸ ᱱᱚᱝᱠᱟ ᱟᱹᱞᱤᱧᱟᱜ ᱚᱥᱩᱵᱤᱫᱟ ᱫᱚ ᱮᱠᱷᱮᱱ ᱟᱹᱞᱤᱧᱟᱜ ᱢᱚᱛᱚ ᱫᱚ ᱵᱟᱝ ᱡᱚᱛᱚ ᱦᱚᱲᱟᱜ ᱡᱚᱠᱷᱚᱱ ᱟᱹᱞᱤᱧᱟᱜ ᱡᱚᱠᱷᱚᱱ ᱟᱯ ᱴᱩ ᱰᱮᱴ ᱫᱟᱞᱤᱧ ᱛᱚᱠᱷᱚᱱ ᱦᱚᱞᱤᱧ ᱧᱮᱞᱮᱫ ᱠᱚᱣᱟ ᱟᱹᱰᱤ ᱜᱟᱱ ᱦᱚᱲ ᱞᱟᱭᱤᱱ ᱨᱮ ᱥᱮᱛᱟᱜ ᱟᱭᱩᱵ ᱥᱤᱛᱩᱝ ᱨᱮ ᱫᱷᱚᱨᱱᱟᱣ ᱠᱟᱱᱟ ᱠᱚ ᱫᱟᱜ ᱛᱮᱛᱟᱝ ᱨᱮᱸᱜᱮᱡ ᱛᱮ ᱡᱩᱫᱤ ᱞᱟᱹᱭᱤᱱ ᱨᱮ ᱵᱟᱵᱮᱱ ᱛᱟᱦᱮᱱᱟ ᱵᱟᱵᱮᱱ ᱧᱟᱢᱟ ᱱᱚᱝᱠᱟ ᱦᱚᱸ ᱚᱥᱩᱵᱤᱫᱟ ᱦᱩᱭᱟᱠᱟᱱᱟ ᱛᱟᱞᱦᱮ ᱤᱱᱴᱟᱨᱱᱮᱴ ᱞᱟᱭᱤᱱ ᱞᱤᱝᱠ ᱨᱮ ᱞᱤᱝᱠ ᱞᱟᱹᱜᱤᱫ ᱛᱮᱦᱚᱸ ᱛᱤᱱᱟᱹᱜ ᱦᱚᱲᱟᱜ ᱚᱥᱩᱵᱤᱫᱟ ᱛᱟᱞᱦᱮ ᱱᱚᱣᱟᱜᱮᱞᱤᱧ ᱢᱮᱱᱟ ᱱᱚᱜᱼᱚ ᱱᱚᱝᱠᱟᱱᱟᱜ ᱥᱩᱵᱤᱫᱟ ᱚᱥᱩᱵᱤᱫᱟ ᱫᱚ ᱵᱟᱱᱟᱨ ᱜᱮ ᱵᱟᱹᱲᱛᱤ ᱠᱟᱭᱛᱮ ᱟᱹᱞᱤᱧᱟᱜ ᱚᱥᱩᱵᱤᱫᱟ ᱫᱚ ᱚᱱᱮ ᱚᱱᱟᱜᱮ